ᱤᱧᱟᱹᱜ ᱩᱭᱦᱟᱹᱨ ᱛᱮ ᱮᱭᱟᱭ ᱥᱮᱨᱢᱟ ᱜᱟᱱ ᱯᱚᱪᱷᱤᱢ ᱵᱚᱨᱫᱷᱚᱢᱟᱱ ᱵᱚᱫᱚᱞ ᱠᱟᱛᱮ ᱯᱚᱪᱷᱤᱢ ᱵᱚᱨᱫᱷᱚᱢᱟᱱ ᱦᱚᱱᱚᱛ ᱫᱚ ᱫᱩᱨᱜᱟᱯᱩᱨ ᱥᱟᱵᱼᱰᱤᱵᱷᱤᱥᱮᱱ ᱟᱥᱟᱱᱥᱳᱞ ᱥᱟᱵᱼᱰᱤᱵᱷᱤᱥᱮᱱ ᱱᱚᱣᱟ ᱡᱮᱞᱟ ᱫᱚ ᱯᱩᱨᱟᱹᱯᱩᱨᱤ ᱤᱱᱴᱟᱨᱮᱥᱴᱤᱠ ᱮᱞᱟᱠᱟ ᱠᱟᱱᱟ ᱫᱩᱨᱜᱟᱯᱩᱨ ᱨᱮᱫᱚ ᱰᱤ ᱯᱤ ᱮᱞ ᱰᱟᱭᱟᱜᱚᱱᱤᱥᱴᱤᱠ ᱯᱮᱨᱤᱴᱳᱱᱤᱭᱟᱞ ᱞᱟᱵᱮᱡᱽ ᱱᱚᱣᱟ ᱨᱟᱱᱤᱜᱚᱸᱡᱽ ᱴᱩ ᱟᱥᱟᱱᱥᱳᱞ ᱡᱟᱦᱟᱸ ᱮᱨᱤᱭᱟ ᱢᱮᱱᱟᱜᱼᱟ ᱱᱚᱣᱟ ᱫᱚ ᱯᱩᱨᱟᱹᱯᱩᱨᱤ ᱜᱮ ᱤᱥᱴᱮᱱ ᱠᱳᱞᱰᱯᱷᱤᱞᱰ ᱞᱤᱢᱤᱴᱮᱰ ᱱᱚᱣᱟ ᱫᱚ ᱯᱩᱨᱟᱹᱯᱩᱨᱤ ᱠᱚᱭᱞᱟ ᱪᱮᱛᱟᱱ ᱨᱮ ᱢᱮᱱᱟᱜᱼᱟ ᱚᱱᱟᱛᱮ ᱱᱚᱣᱟ ᱫᱚ ᱠᱳᱞ ᱯᱷᱤᱞᱰ ᱮᱨᱤᱭᱟ ᱦᱚᱸᱠᱚ ᱢᱮᱛᱟᱜᱼᱟ ᱱᱚᱣᱟ ᱡᱮᱞᱟᱨᱮ ᱡᱟᱦᱟᱸ ᱛᱤᱱᱟᱹᱜ ᱜᱮ ᱠᱟᱹᱢᱤ ᱠᱟᱱ ᱠᱚ ᱰᱤ ᱯᱤ ᱮᱞ ᱥᱮ ᱠᱚᱭᱞᱟ ᱠᱷᱚᱱᱤ ᱡᱟᱦᱟᱸ ᱛᱤᱱᱟᱹᱜ ᱜᱮ ᱠᱟᱹᱢᱤ ᱦᱚᱲ ᱩᱱᱠᱩ ᱫᱚ ᱵᱟᱭᱨᱮ ᱨᱮᱱ ᱠᱟᱱᱟ ᱠᱚ ᱱᱚᱰᱮ ᱱᱟᱢᱟᱞ ᱠᱟᱹᱢᱤ ᱦᱮᱡ ᱠᱟᱛᱮ ᱠᱚ ᱜᱤᱨᱟᱹ ᱵᱟᱹᱥᱤ ᱠᱟᱱᱟ ᱠᱚ ᱱᱚᱣᱟ ᱴᱚᱴᱷᱟ ᱨᱮᱫᱚ ᱪᱟᱥ ᱠᱟᱹᱢᱤ ᱟᱹᱰᱤ ᱠᱚᱢᱜᱮ ᱧᱮᱞᱚᱜᱼᱟ ᱪᱮᱫᱟᱜ ᱥᱮ ᱱᱚᱣᱟ ᱡᱮᱞᱟ ᱨᱮᱱ ᱦᱚᱲ ᱫᱚ ᱱᱚᱣᱟ ᱵᱟᱨᱭᱟ ᱠᱳᱢᱯᱟᱱᱤ ᱨᱮᱜᱮ ᱵᱮᱥᱤ ᱰᱤᱯᱮᱱᱰᱮᱰ ᱠᱚ ᱛᱟᱦᱮᱸ ᱠᱟᱱᱟ ᱤᱱᱟᱹᱛᱮ ᱱᱚᱰᱮ ᱫᱚ ᱡᱟᱦᱟᱸ ᱛᱤᱱᱟᱹᱜ ᱢᱟᱹᱱᱢᱤ ᱠᱚ ᱢᱮᱱᱟᱜ ᱠᱚᱣᱟ ᱩᱱᱠᱩᱣᱟᱜ ᱡᱤᱭᱚᱱ ᱠᱷᱟᱸᱰᱟ ᱫᱚ ᱥᱚᱦᱚᱨ ᱵᱟᱡᱟᱨ ᱞᱮᱠᱟᱜᱮ